ᱯᱟᱭᱨᱟᱜ ᱠᱟᱱ ᱚᱠᱛᱚᱨᱮ ᱤᱧ ᱚᱱᱠᱟ ᱪᱮᱫ ᱦᱚᱸ ᱵᱟᱹᱧ ᱯᱷᱮᱥ ᱠᱟᱜᱼᱟ ᱪᱤᱠᱟᱹᱛᱮ ᱤᱧᱫᱚ ᱯᱟᱭᱨᱟᱜ ᱤᱧ ᱵᱟᱰᱟᱭᱟ ᱚᱱᱟ ᱚᱠᱛᱚᱨᱮ ᱤᱧᱫᱩᱧ ᱵᱟᱧᱪᱟᱣ ᱟᱠᱟᱱ ᱜᱮᱭᱟ ᱟᱨ ᱱᱚᱣᱟᱫᱚ ᱟᱹᱰᱤ ᱵᱷᱟᱹᱜᱤ ᱞᱮᱠᱟᱱ ᱡᱤᱱᱤᱥ ᱠᱟᱱᱟ ᱯᱟᱭᱨᱟᱜ ᱫᱚ ᱡᱟᱦᱟᱸ ᱪᱮᱫ ᱦᱚᱲᱢᱚ ᱞᱟᱹᱜᱤᱫ ᱯᱷᱨᱤ ᱛᱟᱦᱮᱱᱟ ᱮᱠᱥᱟᱨᱥᱟᱭᱤᱡᱽ ᱞᱮᱠᱟᱱ ᱦᱩᱭᱩᱜᱼᱟ ᱟᱨ ᱡᱟᱦᱟᱸ ᱵᱟᱝ ᱵᱟᱰᱟᱭ ᱦᱚᱲ ᱞᱟᱹᱜᱤᱫ ᱫᱚ ᱟᱹᱰᱤ ᱵᱤᱯᱚᱫᱽ ᱜᱮᱭᱟ ᱱᱚᱣᱟ ᱦᱚᱸ ᱡᱟᱦᱟᱸ ᱦᱤᱥᱟᱹᱵᱽ ᱛᱮ ᱱᱚᱣᱟ ᱜᱟᱰᱟ ᱢᱩᱰᱩ ᱠᱚᱨᱮ ᱵᱟᱱ ᱠᱚ ᱚᱠᱛᱚᱨᱮ ᱵᱟᱰᱟᱭ ᱦᱚᱲ ᱞᱟᱹᱜᱤᱫ ᱢᱟ ᱴᱷᱤᱠ ᱜᱮᱭᱟ ᱟᱨ ᱵᱟᱝ ᱵᱟᱰᱟᱭ ᱦᱚᱲ ᱞᱟᱹᱜᱤᱫ ᱫᱚ ᱵᱤᱯᱚᱫᱽ ᱦᱚᱸ ᱵᱤᱯᱚᱫᱽ ᱜᱮᱭᱟ ᱱᱚᱣᱟ ᱫᱚ ᱱᱤᱛ ᱫᱷᱟᱹᱵᱤᱡᱛᱮ ᱟᱹᱞᱤᱧ ᱫᱚ ᱱᱟᱜ ᱵᱟᱹᱞᱤᱧ ᱯᱷᱮᱥ ᱟᱠᱟᱫᱟ ᱪᱤᱠᱟᱹᱛᱮ ᱱᱚᱣᱟ ᱫᱚ ᱟᱹᱞᱤᱧ ᱚᱠᱛᱚ ᱨᱮᱫᱚ ᱩᱱᱟᱹᱜ ᱢᱟᱨᱟᱝ ᱢᱟᱨᱟᱝᱟᱜ ᱫᱟᱨᱦᱟ ᱮᱢᱟᱱ ᱠᱚᱨᱮ ᱫᱚ ᱵᱟᱹᱞᱤᱧ ᱪᱟᱞᱟᱣ ᱟᱠᱟᱱᱟ ᱚᱱᱟ ᱦᱤᱥᱟᱹᱵᱽ ᱛᱮ ᱱᱤᱡᱮᱨ ᱵᱟᱧᱪᱟᱣ ᱦᱤᱥᱟᱹᱵᱽ ᱛᱮ ᱚᱱᱟᱫᱚ ᱠᱟᱹᱢᱤ ᱦᱩᱭᱩᱜᱼᱟ ᱚᱱᱠᱟ ᱫᱷᱟᱹᱵᱤᱡ ᱜᱮ ᱵᱚᱞᱚ ᱦᱩᱭᱩᱜᱼᱟ ᱫᱟᱜ ᱞᱮᱠᱟᱱ ᱡᱤᱱᱤᱥ ᱠᱟᱱᱟ ᱵᱟᱝᱠᱷᱟᱱ ᱵᱟᱝ ᱵᱟᱰᱟᱭ ᱞᱮᱠᱷᱟᱱ ᱫᱚ ᱜᱚᱦᱚᱲ ᱠᱷᱟᱹᱲᱚᱜ ᱜᱮᱭᱟᱢ ᱵᱷᱤᱛᱤᱨ ᱥᱮᱫᱜᱮ ᱜᱩᱡᱩᱜ ᱪᱷᱟᱲᱟ ᱩᱯᱟᱹᱭ ᱵᱟᱹᱱᱩᱜᱼᱟ ᱚᱸᱰᱮ ᱫᱚ ᱟᱨ ᱱᱚᱣᱟ ᱫᱟᱜ ᱞᱮᱠᱟᱱ ᱡᱤᱱᱤᱥ ᱠᱟᱱᱟ ᱡᱟᱦᱟᱸ ᱥᱮ ᱡᱚᱴᱟᱣ ᱡᱩᱴᱤ ᱠᱟᱛᱮᱫ ᱦᱚᱸ ᱯᱟᱭᱨᱟᱜ ᱟᱢ ᱚᱱᱛᱮ ᱦᱚᱸ ᱵᱤᱯᱚᱫᱽ ᱜᱮᱭᱟ ᱟᱨ ᱱᱚᱝᱠᱟ ᱮᱠᱞᱟᱢ ᱛᱟᱦᱮᱱᱟ ᱦᱩᱥᱤᱭᱟᱹᱨ ᱫᱷᱟᱨᱟ ᱩᱢ ᱦᱩᱭᱩᱜᱼᱟ ᱡᱟᱦᱟᱸ ᱡᱤᱱᱤᱥᱴᱟ ᱱᱤᱡᱮ ᱦᱚᱸ ᱵᱟᱧᱪᱟᱣ ᱠᱟᱛᱮᱢ ᱛᱟᱦᱮᱱᱟᱢ ᱱᱟᱯᱟᱭ ᱥᱟᱺᱦᱤᱡ ᱮᱢ ᱩᱢ ᱯᱷᱟᱪᱟᱜᱼᱟ